ᱦᱮᱸ ᱢᱤᱫᱴᱟᱝ ᱪᱮᱬᱮ ᱫᱟᱨᱮ ᱨᱮ ᱟᱵ ᱠᱟᱱᱟᱭ ᱟᱫᱚ ᱥᱩᱨ ᱠᱟᱛᱮ ᱤᱧ ᱧᱮᱞᱮ ᱠᱟᱱᱟ ᱥᱩᱨ ᱠᱟᱛᱮᱧ ᱧᱮᱞᱮ ᱠᱟᱱ ᱠᱷᱟᱡ ᱫᱚ ᱡᱟᱹᱥᱛᱤᱧ ᱵᱮᱸᱜᱮᱫ ᱟᱭ ᱠᱟᱱᱟ ᱛᱟ ᱠᱚᱛᱛᱮᱭ ᱩᱰᱟᱹᱣᱮᱱᱟ ᱟᱫᱚ ᱵᱩᱞᱵᱤᱞ ᱛᱮ ᱡᱚᱠᱷᱚᱱᱤᱧ ᱧᱮᱞᱮ ᱠᱟᱱᱟ ᱮᱴᱟᱜ ᱤᱡ ᱟᱨᱚ ᱢᱤᱫᱴᱟᱝ ᱧᱮᱞ ᱧᱟᱢ ᱠᱮᱫᱮᱭᱤᱧ ᱟᱫᱚᱧ ᱢᱮᱱᱫᱤᱧ ᱪᱤᱞᱤ ᱪᱮᱬᱮ ᱠᱟᱱᱟᱭ ᱛᱚᱵᱮ ᱟᱫᱚᱧ ᱧᱞ ᱠᱮᱫᱮᱭᱟ ᱱᱩᱭ ᱫᱚ ᱯᱚᱛᱟᱢ ᱪᱮᱬᱮ ᱠᱟᱱᱟᱭ